ᱦᱮᱞᱳ ᱦᱮᱸ ᱢᱮᱱᱫᱟᱹᱧ ᱟᱢ ᱫᱚ ᱯᱨᱤᱱᱥᱤᱯᱟᱞ ᱠᱟᱱ ᱜᱮᱭᱟᱢ ᱛᱚ ᱤᱧ ᱫᱚ ᱠᱞᱟᱥ ᱨᱮᱱ ᱴᱤᱪᱟᱨ ᱠᱟᱱᱟᱹᱧ ᱚᱸᱻ ᱟᱫᱚ ᱢᱮᱱᱫᱟᱹᱧ ᱪᱮᱫ ᱡᱮ ᱱᱤᱛᱳᱜ ᱡᱚᱠᱷᱚᱱ ᱜᱤᱫᱽᱨᱟᱹ ᱱᱚᱛᱩᱱ ᱢᱟᱱᱮ ᱱᱟᱣᱟ ᱱᱟᱣᱟ ᱥᱮᱢᱤᱥᱟᱨ ᱨᱮᱠᱚ ᱵᱷᱩᱨᱛᱤᱭᱱᱟ ᱛᱚ ᱱᱤᱛᱳᱜ ᱢᱟᱱᱮ ᱪᱮᱫᱞᱮᱠᱟ ᱩᱱᱠᱩ ᱯᱟᱲᱦᱟᱣ ᱞᱮᱠᱷᱟᱡ ᱢᱚᱡᱽ ᱦᱩᱭᱩᱜᱼᱟ

ᱚᱸᱻ ᱦᱮᱸ ᱚᱸᱻ ᱟᱫᱚ ᱢᱮᱱᱫᱟᱹᱧ ᱡᱮ ᱟᱹᱵᱩ ᱡᱮ ᱱᱤᱛᱳᱜ ᱠᱞᱟᱥ ᱦᱟᱛ ᱦᱩᱭᱩᱜᱼᱟ ᱛᱚ ᱢᱟᱱᱮ ᱛᱤᱱᱟᱹᱜ ᱫᱤᱱ ᱦᱟᱛ ᱞᱮᱠᱷᱟᱱ ᱢᱚᱡᱽ ᱦᱩᱭᱩᱜᱼᱟ ᱚᱸᱻ ᱟᱫᱚ ᱚᱸᱻ ᱟᱫᱚ ᱢᱮᱱᱫᱟᱹᱧ ᱡᱮ ᱚᱱᱟᱜᱤᱧ ᱢᱮᱱᱫᱟ ᱡᱮ ᱪᱮᱠᱟᱞᱮᱠᱟᱛᱮ ᱢᱟᱱᱮ ᱜᱤᱫᱽᱨᱟᱹ ᱢᱚᱡᱽ ᱛᱮᱠᱩ ᱪᱮᱫᱟ ᱚᱱᱟᱜᱮ ᱢᱟᱱᱮᱧ ᱜᱩᱱᱟᱹᱱᱚᱜ ᱠᱟᱱᱟ ᱟᱫᱚ ᱢᱮᱱᱫᱟᱹᱧ ᱪᱮᱫ ᱩᱱᱠᱩ ᱡᱮ ᱦᱤᱛᱳᱜ ᱢᱟᱱᱮ ᱱᱚᱛᱩᱱ ᱥᱤᱞᱮᱵᱟᱥ ᱛᱚ ᱱᱤᱛᱳᱜ ᱠᱞᱟᱥ ᱫᱚ ᱛᱤᱱ ᱠᱷᱚᱡ ᱥᱩᱨᱩᱜᱼᱟ

ᱚᱸᱻ ᱟᱪᱪᱷᱟ ᱟᱪᱪᱷᱟ ᱚᱸᱻ ᱟᱪᱪᱷᱟ ᱟᱪᱪᱷᱟ ᱟᱫᱚ ᱚᱱᱟ ᱜᱮ ᱟᱫᱚ ᱢᱮᱱᱫᱟᱹᱧ ᱱᱤᱭᱟᱹ ᱠᱚ ᱠᱷᱚᱡ ᱫᱚ ᱢᱟᱱᱮ ᱤᱧ ᱵᱟᱹᱧ ᱛᱟᱦᱮᱞᱮᱱ ᱠᱷᱟᱡ ᱮᱴᱟᱜ ᱠᱚ ᱛᱟᱦᱮᱸ ᱫᱚ ᱢᱟᱱᱮ ᱛᱟᱦᱮᱞᱮᱱ ᱠᱷᱟᱡ ᱫᱚ ᱵᱟᱝ ᱦᱩᱭᱩᱜᱼᱟ ᱢᱟᱱᱮ ᱤᱧ ᱛᱟᱦᱮᱱ ᱵᱟᱹᱧ ᱢᱮᱱ ᱮᱫᱟ

ᱚᱸᱻ ᱚᱸᱻ ᱟᱪᱪᱷᱟ ᱴᱷᱤᱠᱜᱮᱭᱟ ᱛᱟᱦᱚᱞᱮ ᱚᱱᱟ ᱜᱮ ᱛᱟᱦᱚᱞᱮ ᱥᱮᱴᱮᱨᱚᱜ ᱦᱩᱭᱩᱜᱼᱟ ᱦᱟᱹᱡᱩᱜ ᱥᱚᱯᱛᱟᱦᱚ ᱛᱮᱜᱮ ᱟᱪᱪᱷᱟ ᱴᱷᱤᱠᱜᱮᱭᱟ ᱴᱷᱤᱠᱜᱮᱭᱟ ᱢᱟ ᱛᱟᱦᱚᱞᱮ ᱴᱷᱤᱠᱜᱮᱭᱟ ᱦᱮᱸ ᱦᱮᱸ